ᱟᱞᱮ ᱱᱚᱛᱮ ᱫᱚ ᱦᱟᱥᱟ ᱨᱮᱱᱟᱜ ᱞᱮ ᱚᱲᱟᱜᱟ ᱥᱮ ᱥᱟᱱᱛᱟᱲ ᱠᱚᱣᱟᱜ ᱫᱚ ᱦᱟᱥᱟ ᱚᱲᱟᱜ ᱠᱟᱱᱟ ᱩᱱ ᱚᱠᱛᱚ ᱢᱤᱫᱴᱟᱝ ᱤᱧ ᱦᱚᱸ ᱚᱲᱟᱜ ᱤᱧ ᱡᱩᱛ ᱮᱫ ᱛᱟᱦᱮᱱᱟ ᱡᱟᱦᱟᱸ ᱫᱚ ᱵᱩᱱᱭᱟᱹᱫ ᱞᱟ ᱠᱟᱛᱮᱫ ᱤᱧ ᱟᱨᱟᱢᱵᱷᱚ ᱠᱮᱫᱟ ᱟᱨ ᱚᱲᱟᱜ ᱚᱲᱟᱜ ᱛᱮ ᱢᱤᱫ ᱰᱟᱸᱲᱟ ᱜᱟᱱ ᱨᱟᱠᱟᱵ ᱚᱠᱛᱚ ᱠᱟᱹᱡ ᱠᱟᱸᱛ ᱤᱧ ᱠᱚᱪᱮ ᱦᱚᱪᱚ ᱞᱮᱫ ᱛᱮ ᱚᱱᱟ ᱠᱟᱸᱛ ᱩᱱ ᱚᱠᱛᱚ ᱞᱟᱸᱫᱩᱲ ᱞᱮᱱ ᱛᱤᱧᱟᱹ ᱱᱚᱣᱟ ᱞᱟᱸᱫᱩᱲ ᱠᱟᱸᱛ ᱥᱚᱡᱷᱮ ᱞᱟᱹᱜᱤᱫ ᱛᱮ ᱟᱨᱚ ᱯᱷᱮᱰ ᱠᱷᱚᱱ ᱚᱲᱟᱜ ᱡᱩᱛ ᱦᱩᱭᱮᱱ ᱛᱤᱧᱟᱹ ᱥᱚᱡᱷᱮ ᱥᱟᱺᱦᱤᱡ ᱠᱟᱸᱛ ᱠᱟᱛᱮᱫ ᱤᱧ ᱡᱩᱛ ᱠᱮᱫ ᱛᱮ ᱱᱚᱣᱟ ᱚᱲᱟᱜ ᱤᱧ ᱠᱩᱲᱟᱹᱣ ᱠᱮᱫᱟ ᱚᱱᱠᱟ ᱠᱟᱛᱮᱫ ᱱᱚᱣᱟ ᱚᱲᱟᱜ ᱤᱧ ᱥᱟᱢᱲᱟᱣ ᱠᱮᱫᱟ